ᱦᱮᱸ ᱥᱮᱨᱮᱧ ᱛᱟᱞᱟᱛᱮ ᱤᱯᱤᱞ ᱮᱸᱜᱮᱞ ᱥᱮ ᱪᱟᱸᱫᱳ ᱠᱚᱣᱟᱜ ᱠᱟᱛᱷᱟᱧ ᱟᱸᱡᱚᱢ ᱠᱟᱹᱫᱟᱹᱧ ᱥᱮ ᱵᱟᱲᱟᱭᱟᱹᱧ ᱥᱮ ᱵᱤᱵᱷᱤᱱᱱᱚ ᱨᱚᱠᱚᱢ ᱠᱟᱹᱦᱱᱤ ᱨᱮᱦᱚᱸᱧ ᱟᱸᱡᱚᱢ ᱠᱟᱹᱫᱟᱹᱧ ᱟᱵᱚ ᱦᱚᱲᱟᱜ ᱠᱟᱹᱦᱱᱤ ᱨᱮ ᱥᱮ ᱟᱨᱦᱚᱸ ᱟᱭᱢᱟ ᱟᱵᱚ ᱦᱚᱲᱟᱜ ᱱᱟᱜᱟᱢ ᱠᱚᱴᱷᱮᱱ ᱤᱧ ᱟᱸᱡᱚᱢ ᱵᱟᱲᱟ ᱟᱠᱟᱫᱟᱹᱧ ᱤᱯᱤᱞ ᱮᱸᱜᱮᱞ ᱟᱜ ᱠᱟᱛᱷᱟ ᱟᱵᱚᱣᱟᱜ ᱵᱤᱵᱷᱤᱱᱱᱚ ᱵᱟᱦᱟ ᱦᱳᱠ ᱠᱟᱨᱟᱢ ᱠᱚ ᱦᱳᱠ ᱱᱤᱭᱟᱹ ᱠᱚ ᱨᱮᱦᱚᱸ ᱥᱤᱧ ᱪᱟᱸᱫᱚ ᱥᱮ ᱤᱯᱤᱞ ᱮᱸᱜᱮᱞ ᱱᱩᱠᱩ ᱠᱚᱣᱟᱜ ᱠᱟᱛᱷᱟ ᱠᱚ ᱨᱚᱲ ᱥᱟᱰᱮᱭ ᱠᱟᱫᱟ ᱥᱮ ᱟᱵᱚᱣᱟᱜ ᱵᱤᱵᱷᱤᱱᱱᱚ ᱥᱮᱨᱮᱧ ᱥᱮ ᱵᱤᱵᱷᱤᱱᱱᱚ ᱨᱚᱠᱚᱢ ᱤᱭᱟᱹ ᱨᱮᱦᱚᱸ ᱤᱯᱤᱞ ᱮᱸᱜᱮᱞ ᱟᱜ ᱠᱟᱛᱷᱟ ᱫᱚ ᱢᱮᱱᱟᱜ ᱜᱮᱭᱟ ᱥᱮ ᱮᱱᱮᱡ ᱥᱮᱨᱮᱧ ᱥᱮ ᱮᱢᱟᱱ ᱛᱮᱭᱟᱜ ᱟᱨᱦᱚᱸ ᱨᱮᱦᱚᱸ